ᱟᱪᱪᱷᱟ ᱰᱟᱭᱵᱟᱨ ᱫᱟ ᱚᱠᱟᱨᱮ ᱢᱮᱱᱟᱢᱟ ᱱᱤᱛ ᱫᱷᱟᱹᱨᱤᱡ ᱛᱮᱦᱚᱸ ᱜᱟᱹᱰᱤ ᱵᱟᱝ ᱥᱮᱴᱮᱨ ᱞᱮᱱᱫᱚ ᱤᱧᱟᱹᱜ ᱢᱟ ᱫᱚᱥᱴᱟ ᱥᱮᱫ ᱴᱨᱮᱹᱱ ᱴᱤᱠᱤᱴ ᱢᱮᱱᱟᱜ ᱛᱤᱧᱟᱹ ᱟᱨ ᱥᱚᱢᱚᱭ ᱨᱮ ᱵᱟᱹᱧ ᱥᱮᱴᱮᱨ ᱞᱮᱱᱠᱷᱟᱱ ᱫᱚ ᱴᱨᱮ ᱱ ᱢᱟᱧ ᱯᱷᱮ ᱞ ᱜᱚᱫᱚᱜᱼᱟ ᱥᱮ ᱞᱚᱜᱚᱱ ᱥᱟᱺᱦᱤᱡ ᱪᱮᱥᱴᱟᱭ ᱢᱮ ᱴᱨᱮ ᱱ ᱯᱷᱮ ᱞ ᱞᱮᱠᱷᱟᱱ ᱫᱚ ᱪᱤᱠᱟᱹᱛᱤᱧ ᱪᱟᱞᱟᱣ ᱫᱟᱲᱮᱭᱟᱜᱼᱟ ᱟᱢ ᱡᱟᱦᱟᱸᱛᱤᱱᱟᱹᱜ ᱞᱚᱜᱚᱱᱮᱢ ᱫᱟᱲᱮᱭᱟᱜᱼᱟ ᱞᱚᱜᱚᱱ ᱟᱹᱜᱩᱭ ᱢᱮ ᱦᱳᱭ ᱥᱮ ᱟᱨ ᱵᱟᱝᱠᱷᱟᱱ ᱡᱟᱦᱟᱸ ᱴᱟᱠᱟ ᱟᱢ ᱮᱰᱵᱷᱟᱱᱥᱤᱧ ᱮᱢᱟᱫ ᱢᱮ ᱛᱟᱦᱮᱸᱫ ᱚᱱᱟ ᱴᱟᱠᱟ ᱟᱢ ᱨᱩᱣᱟᱹᱲ ᱠᱟᱹᱛᱤᱧ ᱢᱮ